ᱥᱮᱪᱮᱫ ᱫᱚ ᱞᱟᱠᱪᱟᱨ ᱥᱮ ᱱᱚᱣᱟ ᱥᱟᱶᱛᱟ ᱨᱮ ᱟᱹᱰᱤ ᱞᱟᱹᱴᱩ ᱜᱮ ᱴᱷᱟᱹᱣᱠᱟᱹᱭ ᱥᱚᱲᱠᱚᱭ ᱮᱥᱮᱨ ᱠᱟᱫᱟ ᱪᱮᱫᱟᱜ ᱥᱮ ᱥᱮᱪᱮᱫ ᱵᱮᱜᱚᱨ ᱱᱚᱣᱟ ᱡᱟᱹᱛᱤ ᱥᱮ ᱱᱚᱣᱟ ᱞᱟᱠᱪᱟᱨ ᱦᱚᱸ ᱵᱟᱝᱵᱩᱱ ᱫᱚᱦᱚ ᱫᱟᱲᱮᱠᱮᱭᱟ ᱵᱟᱵᱩᱱ ᱨᱩᱠᱷᱭᱟᱹ ᱫᱟᱲᱮ ᱠᱮᱭᱟ ᱛᱚ ᱚᱱᱟ ᱞᱟᱹᱜᱤᱫ ᱛᱮ ᱯᱟᱹᱦᱤᱞ ᱫᱚ ᱥᱮᱪᱮᱫ ᱞᱟᱹᱠᱛᱤ ᱠᱟᱱᱟ ᱱᱚᱣᱟ ᱥᱮᱪᱮᱫ ᱫᱚ ᱢᱤᱫᱴᱟᱱ ᱡᱟᱹᱛᱤᱭᱟᱜ ᱢᱤᱨᱩᱫᱚᱱᱰᱚ ᱠᱟᱱᱟ ᱥᱮᱪᱮᱫ ᱢᱮᱱᱟᱜᱼᱟ ᱟᱨ ᱩᱱᱤ ᱡᱟᱹᱛᱤ ᱵᱟᱧᱪᱟᱣ ᱢᱮᱱᱟᱭᱟ ᱥᱮᱪᱮᱫ ᱡᱩᱫᱤ ᱵᱟᱹᱱᱩᱜ ᱠᱷᱟᱡ ᱩᱱᱤ ᱡᱟᱹᱛᱤ ᱦᱚᱸ ᱢᱤᱫ ᱫᱤᱱᱠᱟᱨ ᱨᱮᱭ ᱟᱫᱚᱜᱼᱟ ᱛᱚ ᱚᱱᱟ ᱞᱮᱠᱟᱛᱮ ᱥᱮᱪᱮᱫ ᱫᱚ ᱟᱹᱰᱤ ᱞᱮᱠᱟᱱ ᱱᱚᱣᱟ ᱞᱟᱪᱟᱨᱮ ᱥᱚᱲᱠᱚᱭ ᱮᱥᱮᱨ ᱠᱟᱫᱟ